ᱤᱧ ᱡᱟᱦᱟᱸ ᱞᱮᱯᱴᱚᱯ ᱤᱧ ᱠᱤᱨᱤᱧ ᱟᱠᱟᱫ ᱱᱚᱣᱟᱨᱮᱭᱟᱜ ᱠᱚᱢᱯᱟᱱᱤ ᱫᱚ ᱦᱩᱭᱩᱜ ᱠᱟᱱᱟ ᱞᱮᱱᱳᱵᱷᱚ ᱟᱹᱰᱤ ᱟᱴ ᱤᱪᱷᱟ ᱛᱟᱦᱮᱸᱠᱟᱱ ᱛᱤᱧᱟᱹ ᱞᱮᱯᱴᱚᱯ ᱠᱤᱨᱤᱧ ᱨᱮᱭᱟᱜ ᱚᱱᱟ ᱠᱷᱟᱹᱛᱤᱨ ᱞᱮᱯᱴᱚᱯ ᱤᱧ ᱠᱤᱨᱤᱧᱠᱮᱫᱟ ᱢᱮᱱᱠᱷᱟᱱ ᱞᱮᱯᱴᱚᱯ ᱠᱤᱨᱤᱧ ᱠᱟᱛᱮᱜ ᱦᱚᱸ ᱢᱚᱱᱫᱚ ᱵᱟᱝ ᱠᱩᱥᱤ ᱞᱮᱱ ᱛᱤᱧᱟᱹ ᱪᱮᱫᱟᱜ ᱥᱮ ᱡᱚᱠᱷᱚᱱ ᱵᱳᱞᱯᱩᱨ ᱨᱮᱧ ᱪᱟᱞᱟᱣᱮᱱᱟ ᱟᱭᱢᱟ ᱫᱚᱠᱟᱱ ᱨᱮᱧ ᱧᱮᱞᱠᱮᱫᱟ ᱞᱮᱯᱴᱚᱯ ᱟᱭᱢᱟ ᱠᱚᱢᱯᱟᱱᱤ ᱠᱩ ᱩᱫᱩᱜ ᱟᱫᱤᱧᱟ ᱟᱭᱢᱟ ᱵᱷᱮᱜᱟᱨ ᱵᱷᱮᱜᱟᱨ ᱫᱟᱢ ᱠᱩᱠᱩ ᱞᱟᱹᱭ ᱟᱫᱤᱧᱟ ᱡᱟᱦᱟᱸ ᱞᱮᱯᱴᱚᱯ ᱤᱧᱤᱧ ᱦᱟᱛᱟᱣ ᱟᱠᱟᱫᱟ ᱚᱱᱟᱫᱚ ᱦᱩᱭᱩᱜ ᱠᱟᱱᱟ ᱞᱮᱱᱳᱵᱷᱚ ᱟᱹᱰᱤ ᱠᱷᱩᱥᱤ ᱠᱟᱛᱮᱜ ᱜᱤᱧ ᱦᱟᱛᱟᱣᱞᱮᱫᱟ ᱢᱮᱱᱠᱷᱟᱱ ᱚᱲᱟᱜ ᱟᱹᱜᱩ ᱠᱟᱛᱮᱜ ᱵᱮᱥᱛᱷᱚᱲᱟ ᱫᱤᱱ ᱯᱟᱨᱚᱢ ᱠᱟᱛᱮᱜ ᱜᱤ ᱚᱱᱟ ᱞᱮᱯᱴᱚᱯ ᱫᱚ ᱧᱮᱞ ᱠᱤᱫᱟᱹᱧ ᱡᱮ ᱟᱹᱰᱤ ᱩᱥᱟᱹᱨᱟ ᱜᱤ ᱵᱟᱹᱲᱤᱡ ᱮᱱᱛᱤᱧᱟᱹ ᱚᱱᱟ ᱞᱮᱯᱴᱚᱯ ᱫᱚ ᱠᱤᱵᱳᱰ ᱵᱟᱭ ᱠᱟᱹᱢᱤᱭᱮᱫ ᱛᱟᱦᱮᱸᱼᱟ ᱛᱟᱨᱯᱚᱨ ᱛᱷᱚᱲᱟ ᱛᱷᱚᱲᱟᱫᱚ ᱠᱤᱪᱷᱩ ᱠᱤᱪᱷᱩ ᱱᱟᱢᱵᱟᱨ ᱠᱚᱦᱚ ᱵᱟᱭ ᱠᱟᱹᱢᱤᱮᱫ ᱛᱟᱦᱮᱸᱜᱼᱟ ᱟᱨ ᱢᱟᱫᱟᱨ ᱵᱳᱨᱰ ᱦᱚᱸ ᱠᱷᱟᱨᱟᱯᱜᱤ ᱛᱟᱦᱮᱸ ᱠᱟᱱᱟ ᱡᱚᱠᱷᱚᱱᱤᱧ ᱠᱚᱢᱯᱟᱹᱱᱤ ᱨᱮᱧ ᱯᱷᱚᱱ ᱠᱮᱫᱟ ᱳᱣᱟᱨᱮᱱᱴᱤ ᱥᱮ ᱳᱣᱟᱨᱮᱱᱴᱤ ᱛᱟᱦᱮᱸ ᱠᱟᱱᱟ ᱠᱤᱪᱷᱩ ᱫᱤᱱ ᱞᱟᱹᱜᱤᱫ ᱛᱚ ᱩᱱᱠᱩᱴᱷᱮᱡ ᱡᱚᱠᱷᱚᱱᱤᱧ ᱠᱚᱱᱴᱮᱠ ᱠᱮᱫᱟ ᱠᱚᱱᱴᱮᱠ ᱛᱚᱠᱷᱚᱱ ᱵᱟᱠᱩ ᱥᱟᱵ ᱞᱮᱫᱟ ᱯᱷᱚᱱ ᱛᱟᱨᱯᱚᱨᱮ ᱠᱤᱪᱷᱩᱫᱤᱱ ᱛᱟᱭᱚᱢ ᱥᱟᱵᱠᱮᱫ ᱨᱮᱦᱚᱠᱩ ᱩᱱᱠᱩᱣᱟᱜ ᱵᱮᱵᱚᱦᱟᱨᱫᱚ ᱵᱷᱟᱜᱤ ᱵᱟᱝ ᱛᱟᱦᱮᱸᱠᱟᱱ ᱛᱟᱠᱩᱣᱟ ᱪᱮᱫᱟᱜᱥᱮ ᱢᱤᱛᱟᱹᱧ ᱠᱟᱱᱟᱠᱩ ᱱᱚᱣᱟ ᱫᱤᱱ ᱦᱤᱞᱟᱹᱜᱞᱮ ᱴᱷᱤᱠ ᱠᱟᱛᱟᱢᱟ ᱟᱹᱜᱩᱭᱢᱮ ᱟᱞᱮᱭᱟᱜ ᱫᱚᱠᱟᱱᱛᱮ ᱦᱤᱡᱩᱜᱼᱢᱮ ᱪᱟᱞᱟᱣ ᱮᱱᱟᱹᱧ ᱛᱚᱠᱷᱚᱱ ᱫᱚ ᱫᱚᱠᱟᱱ ᱵᱚᱱᱫᱚ ᱜᱤ ᱛᱟᱦᱮᱸ ᱠᱟᱱᱛᱟᱠᱩᱣᱟ ᱟᱵᱟᱨ ᱤᱧ ᱯᱷᱚᱱ ᱠᱮᱫᱟ ᱛᱚᱠᱷᱚᱱ ᱫᱚ ᱯᱷᱚᱱᱦᱚᱸ ᱵᱟᱠᱩ ᱨᱤᱥᱤᱵ ᱮᱫᱟ ᱛᱟᱨᱯᱚᱨᱮ ᱱᱩᱝᱠᱟ ᱟᱭᱢᱟ ᱨᱚᱠᱚᱢ ᱢᱩᱥᱠᱤᱞᱨᱮᱧ ᱯᱟᱲᱟᱣᱮᱱᱟ ᱛᱟᱨᱯᱚᱨᱮ ᱱᱮᱴ ᱦᱚᱸ ᱵᱟᱭ ᱠᱟᱹᱢᱤᱭᱮᱫ ᱛᱟᱦᱮᱱᱟ ᱤᱱᱟᱹᱯᱚᱨ ᱱᱚᱣᱟ ᱞᱮᱯᱴᱚᱯ ᱵᱮᱴᱟᱨᱤᱦᱚᱸ ᱟᱹᱰᱤ ᱩᱥᱟᱹᱨᱟ ᱪᱟᱡ ᱡᱚᱠᱷᱚᱱᱜᱤ ᱞᱟᱜᱟᱣᱫᱟᱹ ᱠᱟᱸᱪ ᱛᱚᱠᱷᱚᱱ ᱟᱵᱚᱨ ᱪᱟᱨᱡ ᱟᱹᱰᱤ ᱩᱥᱟᱹᱨᱟᱜᱤ ᱪᱟᱵᱟᱜ ᱠᱟᱱᱟ ᱞᱮᱯᱴᱚᱯ ᱨᱮᱭᱟᱜ ᱵᱮᱴᱟᱨᱤᱦᱚᱸ ᱯᱟᱥᱮᱡᱪᱚ ᱢᱟᱨᱤᱭᱟᱜ ᱠᱩ ᱞᱟᱜᱟᱣ ᱟᱠᱟᱫ ᱛᱟᱦᱮᱸᱜᱼᱟ ᱚᱱᱟ ᱠᱚᱢᱟ ᱤᱧᱢᱟ ᱵᱟᱹᱧ ᱧᱮᱞᱴᱷᱤᱠ ᱟᱠᱟᱫᱟ ᱥᱮ ᱵᱟᱹᱧ ᱪᱤᱱᱦᱟᱹᱵ ᱚᱠᱟᱴᱟᱜ ᱫᱚ ᱱᱟᱣᱟᱱᱟᱜ ᱚᱠᱟᱴᱟᱜ ᱫᱚ ᱢᱟᱨᱤᱱᱟᱜ ᱠᱟᱱᱟ ᱛᱚ ᱱᱚᱣᱟ ᱠᱷᱟᱹᱛᱤᱨ ᱛᱮ ᱟᱹᱰᱤ ᱟᱱᱟᱴ ᱨᱮᱧ ᱯᱟᱲᱟᱣᱞᱮᱱᱟ ᱟᱨ ᱱᱚᱣᱟ ᱞᱮᱯᱴᱚᱯ ᱫᱚ ᱟᱫᱚ ᱟᱹᱰᱤ ᱫᱩᱠᱷᱚᱭ ᱮᱢᱟᱫᱤᱧᱟᱹ ᱱᱚᱣᱟ ᱞᱮᱯᱴᱚᱵ ᱦᱟᱛᱟᱣ ᱠᱟᱛᱮᱜ ᱟᱹᱰᱤ ᱢᱩᱥᱠᱤᱞ ᱨᱮᱧ ᱯᱟᱲᱟᱣᱱᱟ ᱱᱚᱣᱟᱜᱤ ᱞᱟᱹᱭᱛᱮᱱᱟᱜ ᱤᱧᱟᱹᱜ ᱫᱚ